ᱫᱟᱜ ᱨᱮ ᱜᱩᱨᱤᱡ ᱢᱮᱥᱟ ᱠᱟᱛᱮ ᱵᱚᱞᱚᱱ ᱫᱩᱣᱟᱹᱨ ᱜᱩᱨᱤᱡ ᱯᱷᱟᱨᱪᱟ ᱛᱟᱭᱚᱢ ᱨᱮ ᱱᱚᱣᱟ ᱡᱩᱠᱛᱤ ᱢᱮᱱᱟᱜᱼᱟ ᱡᱮᱢᱚᱱ ᱮᱸᱻ ᱟᱞᱮ ᱥᱟᱱᱛᱟᱲ ᱦᱚᱲ ᱟᱹᱰᱤ ᱥᱟᱯᱷᱟᱼᱥᱟᱹᱯᱷᱤ ᱚᱲᱟᱜ ᱫᱩᱣᱟᱹᱨ ᱫᱚ ᱟᱹᱰᱤ ᱥᱟᱯᱷᱟᱼᱥᱟᱹᱯᱷᱤ ᱞᱮ ᱫᱚᱦᱚᱭᱟ ᱚᱱᱟᱛᱮ ᱜᱩᱨᱤᱡ ᱠᱚᱫᱚ ᱜᱩᱨᱤᱡ ᱫᱩᱣᱟᱹᱨ ᱥᱟᱢᱟᱝ ᱨᱮ ᱵᱚᱞᱚ ᱩᱰᱩᱠ ᱥᱚᱢᱚᱭ ᱜᱩᱨᱤᱡ ᱫᱚ ᱚᱱᱟ ᱫᱚ ᱟᱞᱮ ᱥᱟᱱᱛᱟᱲᱟᱜ ᱢᱤᱫᱴᱮᱱ ᱟᱹᱨᱤᱪᱟᱹᱞᱤ ᱨᱮ ᱯᱟᱲᱟᱜ ᱠᱟᱱᱟ ᱥᱮ ᱥᱟᱯᱟᱼᱥᱟᱹᱯᱤ ᱫᱚᱦᱚᱭ ᱞᱟᱹᱜᱤᱫ ᱟᱞᱮ ᱫᱚᱞᱮ ᱜᱩᱨᱤᱡ ᱯᱷᱟᱨᱪᱟᱭᱟ